ᱠᱟᱹᱢᱤ ᱦᱚᱨᱟ ᱨᱮ ᱤᱧ ᱟᱜᱚᱨ ᱡᱟᱦᱟᱱᱟᱜ ᱤᱧ ᱚᱰᱟᱨ ᱠᱟᱜᱼᱟ ᱟᱨ ᱚᱱᱟ ᱚᱲᱟᱜ ᱤᱧ ᱦᱚᱦᱚ ᱠᱟᱜᱼᱟ ᱟᱨ ᱤᱧ ᱚᱲᱟᱜ ᱨᱮ ᱩᱱ ᱚᱠᱛᱚ ᱵᱟᱹᱧ ᱛᱟᱦᱮᱱᱟ ᱮᱱᱠᱷᱟᱡ ᱩᱱ ᱡᱚᱦᱚᱜ ᱚᱱᱟ ᱯᱷᱳᱱ ᱟᱠᱚᱣᱟᱹᱧ ᱟᱨᱤᱧ ᱢᱮᱛᱟ ᱠᱚᱣᱟ ᱠᱤ ᱟᱯᱮ ᱥᱚᱭᱜᱤ ᱤᱭᱟᱹ ᱨᱮᱧ ᱚᱰᱟᱨ ᱞᱮᱜᱼᱟ ᱛᱟᱦᱮᱱ ᱯᱤᱡᱽᱡᱟ ᱱᱚᱣᱟ ᱢᱚᱛᱞᱚᱵ ᱨᱟᱡᱽᱱᱚᱜᱚᱨ ᱮᱨᱤᱭᱟ ᱨᱮᱧ ᱢᱟᱸᱜᱟᱣ ᱞᱮᱜᱼᱟ ᱛᱟᱦᱮᱸᱜ ᱪᱮᱫ ᱟᱯᱮ ᱚᱱᱟ ᱤᱧᱟᱹᱜ ᱤᱭᱟᱹᱛᱤᱧ ᱥᱩᱭᱜᱤ ᱤᱭᱟᱹᱛᱤᱧ ᱚᱱᱟ ᱱᱤᱛᱚᱜ ᱤᱧ ᱚᱱᱟ ᱡᱟᱭᱦᱟ ᱠᱷᱚᱡ ᱥᱩᱨ ᱟᱯᱮ ᱠᱷᱚᱱ ᱥᱩᱨ ᱫᱷᱟᱨᱟ ᱨᱮᱜᱮ ᱦᱟᱛᱟᱣ ᱟᱥᱯᱟᱥ ᱨᱮ ᱢᱤᱱᱟᱹᱧᱟ ᱪᱮᱫ ᱟᱯᱮ ᱚᱱᱟ ᱤᱧᱟᱹᱜ ᱯᱮ ᱚᱰᱟᱨ ᱯᱮ ᱚᱸᱰᱮᱯᱮ ᱟᱹᱜᱩ ᱫᱟᱲᱮᱭᱟᱜᱼᱟ ᱚᱱᱟᱧ ᱠᱩᱞᱤ ᱠᱚᱣᱟ ᱟᱨᱤᱧ ᱢᱮᱛᱟ ᱠᱚᱣᱟ ᱟᱜᱚᱨ ᱚᱱᱟᱯᱮ ᱤᱭᱟᱹ ᱫᱟᱲᱮᱭᱟᱜ ᱠᱷᱟᱱ ᱫᱚ ᱱᱚᱛᱮ ᱥᱩᱨ ᱨᱮᱜᱮ ᱤᱭᱟᱹᱭᱯᱮ ᱟᱨ ᱡᱟᱦᱟᱸᱭ ᱱᱟᱜ ᱚᱸᱰᱮ ᱠᱷᱚᱡ ᱯᱮ ᱚᱰᱳᱠ ᱟᱠᱟᱱᱟ ᱥᱮ ᱠᱤ ᱱᱤᱛᱚᱜ ᱰᱮᱞᱤᱵᱷᱟᱹᱨᱤᱭᱮᱫ ᱟᱯᱮ ᱩᱱᱤ ᱯᱳᱱ ᱠᱟᱛᱮᱫ ᱢᱮᱛᱟᱭ ᱯᱮ ᱤᱧᱟᱹᱜ ᱮᱰᱽᱰᱨᱮᱥ ᱮᱢᱟᱭ ᱯᱮ ᱠᱤ ᱦᱟᱛᱟᱣ ᱮᱨᱤᱭᱟ ᱨᱮ ᱤᱧ ᱢᱤᱱᱟᱹᱧᱟ ᱦᱟᱛᱟᱣ ᱮᱨᱤᱭᱟ ᱤᱧ ᱢᱤᱱᱟᱹᱧᱟ ᱟᱨ ᱚᱸᱰᱮᱜᱮ ᱢᱚᱛᱞᱚᱵ ᱦᱳᱴᱮᱞ ᱨᱟᱦᱩᱞ ᱦᱳᱴᱮᱞ ᱢᱮᱱᱟᱜᱼᱟ ᱚᱸᱰᱮ ᱟᱥᱯᱟᱥ ᱨᱮ ᱦᱟᱸᱜ ᱛᱤᱸᱜᱩ ᱠᱚᱜᱼᱟ ᱚᱸᱰᱮ ᱟᱹᱜᱩᱣᱟᱹᱧᱢᱮ ᱤᱱᱟᱹ ᱫᱚ ᱟᱡᱟᱜ ᱦᱚ ᱴᱟᱭᱤᱢ ᱦᱚᱸ ᱵᱟᱭ ᱚᱭᱮᱥᱴᱚᱜᱼᱟ ᱟᱨ ᱤᱧ ᱴᱷᱮᱱ ᱜᱮ ᱟᱹᱜᱩ ᱠᱟᱜ ᱟᱭ ᱦᱟᱸᱰᱮ ᱥᱮᱱᱚᱜ ᱠᱷᱚᱡᱽ ᱢᱟ ᱚᱸᱰᱮ ᱠᱷᱚᱡ ᱟᱨ ᱦᱚᱸ ᱵᱟᱯᱟᱥ ᱦᱮᱡ ᱦᱩᱭ ᱟᱭᱟ ᱟᱡ ᱦᱚᱸ ᱵᱟᱯᱟᱥᱮ ᱦᱤᱡᱩᱜᱼᱟ ᱤᱧᱟᱹᱜ ᱦᱚᱸ ᱛᱤᱧ ᱚᱰᱟᱨ ᱛᱤᱧ ᱵᱮᱠᱟᱨᱚᱜᱼᱟ ᱚᱱᱟ ᱠᱷᱟᱹᱛᱤᱨ ᱛᱮ ᱟᱯᱮ ᱩᱱᱤ ᱜᱮ ᱢᱮᱛᱟᱭ ᱯᱮ ᱠᱤ ᱤᱧ ᱱᱚᱰᱮ ᱚᱰᱟᱨᱮ ᱟᱹᱜᱩ ᱟᱹᱧᱢᱟ ᱟᱨ ᱚᱱᱟ ᱤᱧᱟᱹᱜ ᱯᱤᱡᱽᱡᱟ ᱛᱤᱧ ᱱᱚᱸᱰᱮ ᱥᱮᱴᱮᱨ ᱥᱮᱴᱮᱨᱟᱹᱧᱢᱟ ᱪᱤᱠᱟᱹᱛᱮ ᱵᱟᱠᱷᱟᱡ ᱟᱡᱟᱜ ᱦᱚᱸ ᱴᱟᱭᱤᱢ ᱚᱭᱮᱥᱴᱚᱜᱼᱟ ᱟᱨ ᱤᱧᱟᱹᱜ ᱦᱚᱸ ᱱᱟᱼᱦᱟᱸᱰᱮ ᱡᱚᱢ ᱦᱚᱸᱧ ᱫᱟᱲᱮᱭᱟᱜᱼᱟ ᱱᱚᱸᱰᱮ ᱥᱮᱴᱮᱨᱚᱜ ᱟᱯᱮ ᱟᱯᱮ ᱦᱚᱸᱯᱮ ᱦᱮᱨᱮᱥᱢᱮᱴᱚᱜᱼᱟ ᱚᱸᱰᱮ ᱚᱠᱚᱭ ᱦᱚᱸ ᱵᱟᱠᱚ ᱛᱟᱦᱮᱱᱟ ᱟᱨ ᱱᱤᱛᱚᱜ ᱤᱧ ᱱᱚᱸᱰᱮ ᱢᱤᱱᱟᱹᱧᱟ ᱢᱮᱱᱠᱷᱟᱡ ᱱᱚᱸᱰᱮ ᱤᱱᱟᱹ ᱛᱮᱯᱮ ᱟᱹᱜᱩᱭᱟ ᱟᱨ ᱱᱚᱸᱰᱮ ᱟᱹᱜᱩ ᱠᱟᱛᱮᱫ ᱤᱱᱟᱹ ᱫᱚ ᱤᱧ ᱱᱚᱸᱰᱮ ᱠᱷᱚᱡ ᱤᱧ ᱯᱤᱠᱟᱯ ᱟᱨ ᱱᱚᱸᱰᱮ ᱡᱚᱛᱚ ᱯᱩᱭᱥᱟᱹ ᱠᱚ ᱮᱢᱟ ᱯᱤᱭᱟᱹᱧ